ᱡᱮ ᱤᱧᱫᱚ ᱮᱢᱚᱱ ᱦᱩᱭᱩᱜ ᱤᱧᱫᱚ ᱢᱤᱫ ᱵᱤᱜᱷᱟᱹ ᱵᱟᱦᱟᱧ ᱪᱟᱥ ᱠᱟᱜᱼᱟ ᱚᱱᱟ ᱵᱟᱦᱟ ᱮᱢᱚᱱ ᱵᱷᱟᱵᱮ ᱛᱤᱧ ᱪᱟᱥ ᱠᱟᱜᱼᱟ ᱥᱩᱨᱩ ᱠᱷᱚᱱ ᱛᱮ ᱫᱟᱜ ᱨᱮᱭᱟᱜ ᱚᱵᱷᱟᱵ ᱵᱟᱹᱧ ᱫᱚᱦᱚ ᱟᱠᱟᱜᱼᱟ ᱟᱨ ᱚᱱᱟᱨᱮ ᱦᱩᱛᱤ ᱪᱟᱭᱟ ᱡᱟᱛᱮ ᱵᱟᱠᱚ ᱞᱟᱜᱟᱣ ᱫᱟᱲᱮᱜ ᱚᱱᱟ ᱞᱟᱹᱜᱤᱫ ᱛᱤᱧ ᱮᱥᱯᱨᱮᱭᱮᱟᱫᱟ ᱚᱱᱟ ᱥᱚᱸᱜᱮ ᱥᱚᱸᱜᱮ ᱛᱮ ᱤᱧᱫᱚ ᱥᱟᱨ ᱤᱧ ᱞᱟᱜᱟᱣᱟᱜ ᱠᱟᱱᱟ ᱥᱯᱨᱮᱭᱮᱫᱟᱹᱧ ᱯᱨᱚᱛᱤᱫᱤᱱ ᱥᱚᱯᱛᱟᱦᱚᱨᱮ ᱯᱨᱚᱛᱤ ᱥᱚᱯᱛᱟᱦᱚᱸ ᱞᱮᱠᱟ ᱜᱤᱧ ᱥᱯᱨᱮᱭᱮᱫᱟ ᱡᱟᱛᱮ ᱚᱱᱟ ᱵᱟᱦᱟ ᱢᱚᱡᱽ ᱛᱮ ᱥᱩᱨᱚᱠᱠᱷᱤᱛᱚ ᱵᱷᱟᱵᱮ ᱡᱚᱛᱱᱚ ᱥᱚᱦᱚᱠᱟᱨᱮ ᱢᱟᱱᱩᱥᱚᱜ ᱛᱤᱧ ᱟᱨ ᱚᱱᱟ ᱢᱟᱱᱩᱥ ᱞᱮᱱᱛᱤᱧ ᱠᱷᱟᱱ ᱤᱧ ᱢᱟᱨᱠᱮᱴ ᱨᱮ ᱦᱟᱹᱴᱭᱟᱹ ᱵᱟᱡᱟᱨᱤᱧ ᱤᱫᱤ ᱫᱟᱲᱮᱭᱟᱜ ᱠᱟᱱᱟ ᱟᱹᱠᱷᱨᱤᱧ ᱮᱫᱟᱹᱧ ᱟᱹᱠᱷᱨᱤᱧ ᱠᱟᱛᱮᱫ ᱤᱧᱤᱧ ᱢᱮᱱᱟ ᱡᱚᱠᱷᱚᱱ ᱜᱮ ᱟᱹᱠᱷᱨᱤᱧ ᱠᱟᱛᱮᱫ ᱫᱟᱢᱚᱜ ᱠᱟᱱ ᱛᱤᱧᱟᱹ ᱛᱚᱠᱷᱚᱱ ᱜᱮ ᱤᱧ ᱫᱩᱧ ᱜᱩᱱᱟᱹᱱᱚᱜ ᱠᱟᱱᱟ ᱡᱮ ᱟᱞᱮ ᱥᱚᱨᱠᱟᱨᱮ ᱜᱚᱲᱚ ᱟᱞᱮ ᱠᱟᱱᱟ ᱡᱮ ᱵᱷᱟᱞᱚ ᱫᱟᱢᱞᱮ ᱧᱟᱢ ᱮᱫᱟ ᱚᱱᱟ ᱥᱚᱸᱜᱮ ᱥᱚᱸᱜᱮ ᱛᱮ ᱚᱲᱟᱜ ᱠᱷᱚᱱ ᱦᱚᱸᱠᱚ ᱤᱫᱤᱭᱮᱫ ᱛᱤᱧᱟᱹ ᱫᱟᱢ ᱛᱮ ᱟᱫᱚ ᱵᱩᱱᱟᱹᱱᱚᱜ ᱦᱩᱭᱩᱜ ᱠᱟᱱᱟ ᱡᱮ ᱥᱚᱨᱠᱟᱨ ᱫᱟᱢᱮ ᱤᱭᱟᱹᱭ ᱱᱤᱭᱟᱹᱨᱮ ᱜᱚᱲᱚᱭ ᱮᱢᱚᱜ ᱠᱟᱱᱟ ᱚᱱᱟ ᱥᱚᱸᱜᱮ ᱥᱚᱸᱜᱮ ᱛᱮ ᱡᱟᱦᱟᱱᱟᱜ ᱫᱤᱠᱩ ᱠᱚᱣᱟᱜ ᱵᱟᱯᱞᱟ ᱥᱮ ᱚᱱᱚᱩᱴᱷᱟᱱ ᱦᱩᱭᱩᱜ ᱠᱟᱱᱟ ᱥᱮ ᱢᱮᱞᱟ ᱠᱚᱨᱮᱱᱟᱜ ᱵᱟᱦᱟ ᱟᱞᱮ ᱴᱷᱮᱱ ᱠᱷᱚᱱ ᱚᱰᱟᱨ ᱠᱚ ᱦᱟᱛᱟᱣᱮᱫᱟ ᱟᱞᱮ ᱵᱟᱦᱟᱞᱮ ᱥᱟᱯᱲᱟᱣ ᱫᱟᱲᱮ ᱟᱠᱚ ᱠᱟᱱᱟ ᱛᱟᱦᱚᱞᱮ ᱚᱱᱟ ᱜᱚᱲᱚ ᱚᱱᱟ ᱱᱤᱭᱮᱛᱮ ᱤᱧᱟᱹᱜ ᱥᱚᱝᱥᱟᱨ ᱪᱟᱞᱟᱜ ᱠᱟᱱᱟ ᱟᱹᱰᱤ ᱜᱚᱲᱚᱭ ᱮᱢᱚᱜ ᱠᱟᱱᱟ ᱥᱚᱨᱠᱟᱨ ᱱᱤᱭᱟᱹ ᱵᱮᱵᱽᱥᱟ ᱨᱮ ᱵᱮᱵᱽᱥᱟ ᱨᱮ ᱜᱚᱲᱚᱭ ᱮᱢᱚᱜ ᱠᱟᱱᱟ ᱱᱤᱭᱟᱹ ᱠᱚ ᱡᱩᱫᱤ ᱵᱮᱵᱽᱥᱟ ᱵᱟᱝ ᱛᱟᱦᱮᱱ ᱠᱷᱟᱱ ᱛᱟᱦᱚᱞᱮ ᱤᱧᱟᱹᱜ ᱥᱚᱝᱥᱟᱨ ᱦᱚᱸ ᱵᱟᱝ ᱪᱟᱞᱟᱣ ᱠᱚᱜᱼᱟ ᱟᱨ ᱜᱚᱲᱚᱭ ᱮᱢᱚᱜ ᱠᱟᱱ ᱛᱮᱜᱮ ᱥᱚᱨᱠᱟᱨ ᱜᱚᱲᱚᱭ ᱮᱢᱚᱜ ᱠᱟᱱ ᱛᱮᱜᱮ ᱱᱤᱭᱟᱹ ᱠᱚ ᱵᱮᱵᱽᱥᱟ ᱠᱟᱛᱮᱫ ᱟᱞᱮ ᱞᱟᱵᱷ ᱦᱩᱭᱩᱜ ᱠᱟᱱ ᱛᱟᱞᱮᱭᱟ ᱟᱞᱮᱭᱟᱜ ᱵᱮᱵᱽᱥᱟ ᱦᱚᱸ ᱴᱷᱤᱠ ᱢᱚᱛᱚᱱ ᱪᱟᱞᱟᱜ ᱠᱟᱱ ᱛᱟᱞᱮᱭᱟ